ᱟᱞᱮ ᱚᱲᱟᱜ ᱨᱮ ᱱᱚᱝᱠᱟ ᱟᱹᱰᱤ ᱟᱢᱫᱟ ᱵᱮᱰᱥᱤᱴ ᱢᱮᱱᱟᱜᱼᱟ ᱢᱮᱱᱠᱷᱟᱱ ᱚᱱᱟ ᱵᱮᱰᱥᱤᱴ ᱠᱚᱫᱚ ᱴᱤᱠᱟᱹᱣ ᱜᱮᱵᱟᱝ ᱴᱤᱠᱟᱹᱜᱼᱟ ᱯᱨᱟᱭᱜᱮ ᱢᱮᱱᱟᱜᱼᱟ ᱟᱹᱰᱤ ᱟᱢᱫᱟ ᱜᱮ ᱠᱤᱱᱛᱩ ᱢᱮᱱᱠᱷᱟᱱ ᱚᱱᱟ ᱵᱮᱰᱥᱤᱴ ᱠᱚᱫᱚ ᱴᱤᱠᱟᱹᱣ ᱜᱮ ᱵᱟᱝ ᱴᱤᱠᱟᱹᱜᱼᱟ ᱡᱮᱢᱚᱱ ᱦᱟᱛᱟᱣ ᱟᱜᱩᱭᱟᱞᱮ ᱟᱨ ᱵᱟᱨ ᱯᱮ ᱫᱤᱱ ᱵᱮᱵᱚᱦᱟᱨ ᱞᱮᱠᱷᱟᱱ ᱜᱮ ᱥᱮ ᱤᱭᱩᱥ ᱞᱮᱠᱷᱟᱱ ᱜᱮ ᱚᱱᱟ ᱫᱚ ᱪᱟᱵᱟᱜᱼᱟ ᱢᱟᱱᱮ ᱵᱮᱥᱤ ᱫᱤᱱ ᱴᱤᱠᱟᱹᱣ ᱜᱮᱵᱟᱝ ᱴᱤᱠᱟᱹᱜᱼᱟ ᱢᱮᱱᱠᱷᱟᱱ ᱡᱚᱠᱷᱚᱱ ᱵᱮᱰᱥᱤᱴ ᱞᱮ ᱦᱟᱛᱟᱣ ᱟᱜᱩᱭᱟ ᱟᱴᱮᱫ ᱠᱮᱫᱟᱞᱮ ᱟᱴᱮᱫ ᱠᱟᱛᱮ ᱫᱚᱢᱮ ᱢᱟᱹᱭᱞᱟᱹ ᱢᱟᱹᱭᱞᱟᱹ ᱠᱟᱛᱮ ᱠᱚᱪᱞᱟᱣ ᱞᱮ ᱤᱫᱤ ᱠᱮᱜ ᱜᱮ ᱠᱚᱪᱞᱟᱣ ᱤᱫᱤ ᱠᱟᱛᱮ ᱚᱸᱰᱮ ᱦᱚᱸ ᱟᱫᱚ ᱵᱮᱥᱤ ᱫᱤᱱ ᱵᱟᱝ ᱴᱤᱠᱟᱹᱜᱼᱟ ᱚᱱᱠᱟ ᱢᱟᱱᱮ ᱚᱱᱟ ᱠᱚᱫᱚ ᱴᱤᱠᱟᱹᱣ ᱜᱮ ᱵᱟᱝ ᱴᱤᱠᱟᱹᱜᱼᱟ ᱢᱟᱱᱮ ᱵᱷᱟᱜᱮ ᱜᱮᱵᱟᱝ ᱚᱠᱟᱨᱮ ᱢᱟᱹᱭᱞᱟᱹᱜᱼᱟ ᱚᱠᱟᱨᱮ ᱚᱲᱮᱡᱚᱜᱼᱟ ᱱᱚᱝᱠᱟᱱᱟᱜ ᱡᱤᱱᱤᱥ ᱢᱟᱱᱮ ᱵᱮᱥᱤ ᱫᱤᱱ ᱴᱤᱠᱟᱹᱣ ᱜᱮ ᱵᱟᱝ ᱴᱤᱠᱟᱹᱜᱼᱟ ᱚᱱᱠᱟᱱᱟᱜ ᱡᱟᱦᱟᱸ ᱫᱚ ᱫᱚᱢᱮ ᱱᱳᱝᱨᱟᱜᱼᱟ ᱥᱮ ᱚᱲᱮᱡᱚᱜᱼᱟ ᱪᱟᱬᱜᱮ ᱟᱨ ᱡᱩᱫᱤ ᱡᱳᱨᱛᱮᱢ ᱠᱚᱪᱞᱟᱣᱟ ᱚᱱᱟ ᱛᱚ ᱟᱨᱜᱮ ᱚᱲᱮᱡᱚᱜᱼᱟ ᱢᱟᱱᱮ ᱵᱮᱥᱤ ᱢᱟᱱᱮ ᱵᱷᱟᱜᱮ ᱜᱮ ᱵᱟᱝ ᱥᱩᱫᱷᱩ ᱵᱟᱹᱲᱤᱡ ᱢᱟᱱᱮ ᱱᱟᱯᱟᱭᱟᱜ ᱫᱚ ᱵᱟᱝ ᱥᱩᱫᱷᱩ ᱵᱟᱹᱲᱤᱡᱟᱜ ᱜᱮ ᱚᱱᱮ ᱚᱱᱠᱟ ᱚᱲᱟᱜ ᱨᱮᱛᱚ ᱢᱟᱱᱮ ᱵᱮᱰᱥᱤᱴ ᱢᱟ ᱜᱟᱫᱟ ᱢᱮᱱᱟᱜ ᱜᱮ ᱥᱮᱭ ᱨᱚᱠᱚᱢ ᱢᱟᱱᱮ ᱚᱱᱟ ᱵᱮᱰᱥᱤᱴ ᱠᱚᱫᱚ ᱛᱟᱦᱮᱸ ᱜᱮ ᱵᱟᱝ ᱛᱟᱦᱮᱱᱟ ᱴᱤᱠᱟᱹ ᱜᱮᱵᱟᱝ ᱴᱤᱠᱟᱹᱜᱼᱟ ᱡᱟᱦᱟᱸ ᱫᱚ ᱟᱨ ᱢᱟᱹᱭᱞᱟᱹᱜᱼᱟ ᱫᱚᱢᱮ ᱛᱟᱲᱟ ᱛᱟᱹᱲᱤ ᱟᱨ ᱡᱩᱫᱤ ᱱᱚᱝᱠᱟ ᱥᱟᱫᱟᱱᱟᱜ ᱮᱢ ᱦᱟᱛᱟᱣᱟ ᱵᱮᱰᱥᱤᱴ ᱥᱮ ᱚᱱᱟ ᱫᱚ ᱟᱨᱚ ᱪᱟᱬ ᱚᱲᱮᱡᱚᱜᱼᱟ ᱥᱮ ᱚᱬᱮᱡᱚᱜᱼᱟ ᱛᱳ ᱟᱴᱮᱫᱟᱢ ᱟᱴᱮᱫ ᱛᱮᱦᱚᱸ ᱟᱹᱰᱤ ᱪᱟᱬ ᱱᱚᱝᱨᱟᱜᱼᱟ ᱚᱱᱠᱟᱱᱟᱜ ᱢᱟᱱᱮ ᱵᱷᱟᱜᱮ ᱜᱮ ᱵᱟᱝ ᱥᱩᱫᱷᱩ ᱱᱳᱝᱨᱟ ᱟᱨ ᱦᱚᱭᱛᱳ ᱵᱟᱨᱯᱮ ᱫᱤᱱᱮᱢ ᱟᱴᱮᱫ ᱠᱮᱫᱟ ᱟᱴᱮᱫ ᱠᱟᱛᱮᱢ ᱫᱚᱢᱮ ᱱᱳᱝᱨᱟᱭᱱᱟ ᱠᱚᱪᱞᱟᱣ ᱮᱢ ᱤᱫᱤ ᱠᱮᱫᱟ ᱠᱚᱪᱞᱟᱣ ᱨᱮᱜᱮ ᱚᱲᱮᱡᱚᱜᱼᱟ ᱚᱱᱠᱟᱱᱟᱜ ᱵᱟᱠᱷᱟᱱ ᱵᱮᱰᱥᱤᱴ ᱢᱟᱛᱚᱢ ᱠᱤᱨᱤᱧᱟ ᱛᱳ ᱴᱤᱠᱟᱹ ᱜᱮᱵᱟᱝ ᱴᱤᱠᱟᱹᱜᱼᱟ ᱵᱮᱥᱤ ᱫᱤᱱ ᱚᱱᱠᱟᱱᱟᱜ ᱠᱟᱛᱷᱟ